ᱤᱧᱟᱹᱜ ᱡᱚᱛᱚᱠᱷᱚᱱ ᱱᱟᱯᱟᱭ ᱥᱟᱵᱚᱱ ᱫᱚ ᱦᱩᱭᱩᱜ ᱠᱟᱱᱟ ᱰᱮᱴᱚᱞ ᱥᱟᱵᱚᱱ ᱡᱟᱦᱟᱸ ᱫᱚ ᱤᱧᱤᱧ ᱵᱮᱵᱚᱦᱟᱨᱮᱫᱼᱟ ᱟᱨ ᱚᱱᱟ ᱥᱟᱵᱚᱱ ᱫᱚ ᱟᱹᱰᱤᱜᱮ ᱱᱟᱯᱟᱭᱟ ᱪᱮᱫᱟᱜ ᱥᱮ ᱠᱤ ᱚᱱᱟ ᱥᱟᱵᱚᱱ ᱛᱮ ᱤᱧᱤᱧ ᱵᱮᱵᱚᱦᱟᱨᱮᱫᱼᱟᱹᱧ ᱛᱚ ᱤᱧᱤᱧ ᱵᱟᱲᱟᱭᱮᱫ ᱟᱹᱧ ᱠᱤ ᱚᱱᱟ ᱫᱚ ᱟᱹᱰᱤ ᱱᱟᱯᱟᱭ ᱜᱮᱭᱟ ᱪᱮᱫᱟᱜ ᱥᱮ ᱠᱤ ᱚᱱᱟ ᱥᱟᱵᱚᱱ ᱛᱮ ᱥᱟᱵᱚᱱ ᱠᱟᱛᱮᱫ ᱡᱟᱦᱟᱱᱟᱜ ᱨᱳᱜᱽ ᱵᱤᱜᱷᱤᱱ ᱠᱚ ᱵᱟᱝ ᱧᱟᱧᱟᱢᱟ ᱚᱱᱟ ᱛᱮᱫᱚ ᱟᱹᱰᱤ ᱱᱟᱯᱟᱭ ᱜᱮ ᱛᱤ ᱡᱟᱸᱜᱟ ᱠᱚ ᱟᱹᱭᱠᱟᱹᱣᱟ ᱡᱟᱦᱟᱸ ᱫᱚ ᱮᱴᱟᱜ ᱥᱟᱵᱚᱱ ᱠᱷᱚᱱ ᱫᱚ ᱱᱚᱣᱟ ᱫᱚ ᱵᱷᱤᱱᱟᱹ ᱜᱮᱭᱟ ᱡᱟᱦᱟᱸ ᱫᱚ ᱟᱹᱰᱤ ᱱᱟᱯᱟᱭ ᱵᱩᱡᱷᱟᱹᱜᱼᱟ ᱚᱱᱟ ᱥᱟᱵᱚᱱ ᱜᱮ ᱟᱹᱰᱤ ᱱᱟᱯᱟᱭ ᱚᱱᱟ ᱠᱷᱟᱹᱛᱤᱨ ᱤᱧ ᱫᱚ ᱚᱱᱟ ᱥᱟᱵᱟᱱ ᱜᱤᱧ ᱵᱮᱵᱚᱦᱟᱨᱟᱛᱚ ᱟᱯᱮ ᱦᱚᱸ ᱵᱮᱵᱚᱦᱟᱨ ᱯᱮ ᱪᱮᱫᱟᱜ ᱥᱮᱠᱤ ᱚᱱᱟ ᱥᱟᱵᱚᱱ ᱫᱚ ᱰᱮᱴᱚᱞ ᱥᱟᱵᱚᱱ ᱫᱚ ᱟᱹᱰᱤ ᱜᱮ ᱱᱟᱯᱟᱭᱟ ᱡᱟᱦᱟᱸ ᱫᱚ ᱛᱤ ᱡᱟᱸᱜᱟ ᱠᱚᱦᱚᱸ ᱱᱟᱯᱟᱭ ᱵᱩᱡᱷᱟᱹᱜᱼᱟ ᱦᱚᱲᱢᱚ ᱨᱮ ᱡᱟᱦᱟᱱᱟᱜ ᱨᱳᱜᱽ ᱵᱤᱜᱷᱤᱱ ᱦᱚᱸ ᱵᱟᱭ ᱦᱤᱡᱩᱜᱼᱟ ᱟᱨ ᱡᱟᱦᱟᱱᱟᱜ ᱜᱷᱟᱣ ᱠᱚᱦᱚᱸ ᱡᱟᱦᱟᱱᱟᱜ ᱜᱮ ᱵᱟᱡᱟᱣ ᱠᱚᱜ ᱟᱢ ᱚᱱᱟ ᱟᱹᱰᱤ ᱞᱚᱜᱚᱱ ᱵᱮᱥᱚᱜᱼᱟ ᱰᱮᱴᱚᱞ ᱥᱟᱵᱚᱱ ᱛᱮᱫᱚ